ᱩᱱᱛᱨᱤᱥ ᱯᱟᱸᱪ ᱫᱩ ᱦᱟᱡᱟᱨ ᱪᱟᱨ ᱥᱳᱞᱳ ᱱᱚᱭ ᱫᱩ ᱦᱟᱡᱟᱨ ᱟᱴ ᱵᱟᱨᱚ ᱛᱤᱱ ᱫᱩ ᱦᱟᱡᱟᱨ ᱱᱚᱭ ᱥᱳᱞᱳ ᱮᱠ ᱫᱩ ᱦᱟᱡᱟᱨ ᱫᱚᱥ ᱪᱷᱟᱵᱽᱵᱤᱥ ᱛᱤᱱ ᱫᱩ ᱦᱟᱡᱟᱨ ᱵᱟᱨᱚ